ᱤᱧᱟᱹᱜ ᱜᱟᱛᱟᱠ ᱨᱮᱱ ᱛᱤᱨᱞᱟᱹ ᱠᱚᱫᱚ ᱱᱟᱯᱟᱭ ᱛᱮᱜᱮ ᱛᱤᱠᱤᱪᱪᱷᱟ ᱠᱚᱨᱟᱣ ᱦᱩᱭᱩᱜ ᱠᱟᱱᱟ ᱟᱨ ᱪᱟᱸᱫᱳᱠᱤᱭᱟᱹ ᱚᱠᱛᱮ ᱛᱮ ᱛᱤᱨᱞᱟᱹ ᱠᱚ ᱢᱟᱱᱟᱣ ᱦᱩᱭᱩᱜ ᱛᱟᱠᱚᱣᱟ ᱡᱮᱢᱚᱱ ᱵᱷᱟᱜᱮ ᱡᱚᱢ ᱦᱩᱭᱩᱜ ᱛᱟᱠᱚᱣᱟ ᱟᱭᱢᱟ ᱨᱚᱠᱚᱢ ᱵᱤᱞᱤ ᱡᱚᱢ ᱦᱩᱭᱩᱜ ᱛᱟᱠᱚᱣᱟ ᱛᱟᱨᱯᱚᱨ ᱫᱟᱜ ᱠᱚᱦᱚᱸ ᱚᱠᱛᱮ ᱚᱠᱛᱮ ᱧᱩᱭ ᱦᱩᱭᱩᱜ ᱛᱟᱠᱚᱣᱟ ᱛᱚ ᱵᱷᱟᱜᱮ ᱡᱚᱢ ᱧᱩ ᱱᱟᱯᱟᱭ ᱫᱚᱦᱚᱭ ᱦᱩᱭᱩᱜᱼᱟ ᱟᱨ ᱵᱟᱦᱨᱮ ᱡᱟᱛᱮ ᱟᱨ ᱟᱹᱰᱤᱜᱟᱱ ᱞᱟᱹᱠᱛᱤ ᱪᱷᱟᱲᱟ ᱵᱟᱠᱚ ᱩᱰᱩᱠᱚᱜ ᱢᱟ ᱚᱲᱟᱜ ᱨᱮᱜᱮ ᱠᱚ ᱛᱟᱦᱮᱱ ᱢᱟ ᱟᱨ ᱥᱟᱯᱷᱟ ᱥᱟᱹᱯᱷᱤ ᱫᱚ ᱡᱮᱨᱚᱠᱚᱢ ᱪᱟᱞᱟᱣᱱᱟᱭ ᱴᱚᱭᱞᱮᱴ ᱪᱟᱞᱟᱣᱱᱟ ᱚᱱᱛᱮ ᱠᱷᱚᱱ ᱦᱮᱡ ᱠᱟᱛᱮ ᱡᱟᱛᱮ ᱛᱤ ᱠᱚ ᱢᱚᱡᱽ ᱛᱮ ᱟᱹᱨᱩᱵ ᱥᱟᱯᱷᱟᱜ ᱢᱟ ᱥᱟᱵᱚᱱ ᱥᱟᱯᱷᱟᱜ ᱢᱟ ᱟᱨ ᱠᱤᱪᱨᱤᱪ ᱠᱚᱵᱟᱝ ᱥᱟᱵ ᱠᱟᱛᱮ ᱱᱤᱛᱚᱜ ᱫᱚ ᱠᱤᱨᱤᱧ ᱛᱮ ᱧᱟᱢᱚᱜ ᱠᱟᱱᱟ ᱡᱟᱦᱟᱸ ᱫᱚ ᱯᱮᱰ ᱠᱚ ᱢᱮᱛᱟᱜ ᱠᱟᱱᱟ ᱛᱚ ᱟᱭᱢᱟ ᱫᱚᱠᱟᱱ ᱨᱮᱜᱮ ᱧᱟᱢᱚᱜ ᱠᱟᱱᱟ ᱱᱮᱛᱟᱨ ᱫᱚ ᱡᱟᱦᱟᱱᱟᱜ ᱵᱟᱝ ᱦᱩᱭᱩᱜᱼᱟ ᱮᱴᱠᱮᱴᱚᱬᱮ ᱮᱴᱠᱮᱴᱚᱬᱮ ᱵᱟᱝ ᱦᱩᱭᱩᱜᱼᱟ ᱛᱚ ᱚᱱᱟᱠᱚ ᱠᱤᱨᱤᱧ ᱠᱟᱛᱮ ᱫᱚᱦᱚ ᱠᱟᱛᱮ ᱵᱮᱵᱚᱦᱟᱨ ᱜᱮ ᱱᱟᱯᱟᱭ ᱠᱟᱱᱟ ᱱᱤᱛ ᱠᱟᱛᱮ ᱫᱚ